ᱛᱤᱨᱤᱥᱮ ᱡᱩᱱ ᱦᱩᱞ ᱢᱟᱦᱟ ᱯᱟᱸᱪᱚᱭ ᱢᱮ ᱯᱚᱱᱰᱤᱛ ᱨᱚᱷᱩᱱᱟᱛᱷ ᱢᱩᱨᱢᱩᱣᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱱᱚᱭᱮᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱯᱚᱱᱮᱨᱳᱭ ᱱᱚᱵᱷᱮᱢᱵᱚᱨ ᱵᱤᱨᱥᱟ ᱢᱩᱱᱰᱟᱣᱟᱜ ᱡᱟᱱᱟᱢ ᱢᱟᱦᱟ